ᱦᱮᱸ ᱦᱮᱞᱳ ᱚᱠᱚᱭᱮᱢ ᱨᱚᱲ ᱮᱫᱟ ᱦᱮᱸ ᱢᱟ ᱨᱚᱲ ᱢᱮ ᱪᱮᱫ ᱦᱮᱸ ᱫᱚᱠᱟᱱ ᱢᱟ ᱡᱷᱤᱡ ᱜᱮ ᱚ

ᱦᱮᱸ ᱰᱤᱥᱠᱟᱣᱩᱱᱴ ᱦᱚᱸ ᱢᱮᱱᱟᱜ ᱜᱮᱭᱟ ᱱᱤᱛᱚᱜ ᱜᱮ ᱡᱩᱫᱤ ᱟᱢ ᱡᱩᱫᱤᱢ ᱠᱤᱨᱤᱧ ᱠᱷᱟᱱ ᱱᱤᱛᱚᱜ ᱜᱮ ᱡᱩᱫᱤᱢ ᱦᱤᱡᱩᱜ ᱠᱷᱟᱱ ᱛᱟᱦᱚᱞᱮ ᱫᱚ ᱴᱩᱭᱮᱱᱴᱤ ᱯᱷᱟᱭᱤᱵᱷ ᱯᱟᱨᱥᱮᱱ ᱰᱤᱥᱠᱟᱣᱩᱱᱴ ᱫᱚ ᱧᱟᱢᱚᱜ ᱜᱮᱭᱟ ᱚ ᱟᱨ ᱯᱟᱹᱧᱪᱤ ᱫᱚ ᱟᱭᱢᱟ ᱨᱚᱠᱚᱢ ᱯᱟᱹᱧᱪᱤ ᱢᱮᱱᱟᱜᱼᱟ ᱯᱟᱹᱧᱪᱤ ᱟᱥᱟᱢ ᱯᱟᱹᱧᱪᱤ ᱢᱮᱱᱟᱜᱼᱟ ᱵᱟᱝᱜᱟᱞ ᱯᱟᱹᱧᱪᱤ ᱡᱷᱟᱲᱠᱷᱚᱸᱰ ᱯᱟᱹᱧᱪᱤ ᱦᱚᱸ ᱢᱮᱱᱟᱜ ᱜᱮᱭᱟ ᱟᱨ ᱯᱟᱹᱧᱪᱤ ᱠᱚᱨᱮᱱᱟᱜ ᱫᱟᱢ ᱫᱚ ᱮᱦᱚᱵᱚᱜ ᱠᱟᱱᱟ ᱫᱩᱥᱚ ᱯᱚᱧᱪᱟᱥ ᱴᱟᱠᱟ ᱠᱷᱚᱱ ᱤᱭᱟᱹ ᱯᱟᱸᱥᱥᱚ ᱯᱚᱧᱪᱟᱥ ᱴᱟᱠᱟ ᱪᱷᱚᱥᱚ ᱴᱟᱠᱟ ᱫᱷᱟᱹᱵᱤᱡ ᱦᱮᱸ ᱯᱟᱹᱧᱪᱤ ᱢᱚᱛᱚᱡ ᱯᱟᱹᱧᱪᱤ ᱢᱚᱛᱚᱡ ᱯᱟᱨᱦᱟᱴ ᱠᱚᱦᱚᱸ ᱫᱟᱢ ᱫᱚ ᱢᱮᱱᱟᱜ ᱜᱮᱭᱟ ᱯᱟᱨᱦᱟᱴ ᱫᱚ ᱰᱮᱲᱥᱚ ᱴᱟᱠᱟ ᱫᱩᱥᱚ ᱴᱟᱠᱟ ᱛᱤᱱᱥᱚ ᱴᱟᱠᱟ ᱫᱷᱟᱹᱵᱤᱡ ᱢᱮᱱᱟᱜᱼᱟ ᱫᱟᱢ ᱦᱮᱸ ᱯᱮᱱᱴ ᱥᱟᱴ ᱦᱚᱸ ᱡᱤᱱᱥ ᱠᱚ ᱢᱮᱱᱟᱜ ᱜᱮᱭᱟ ᱡᱤᱱᱥ ᱫᱚ ᱚᱱᱠᱟ ᱦᱟᱡᱟᱨ ᱵᱟᱨᱳᱥᱚ ᱴᱟᱠᱟ ᱞᱳᱭᱟᱨ ᱢᱚᱫᱽᱫᱷᱮ ᱨᱮᱦᱚᱸ ᱢᱮᱱᱟᱜ ᱜᱮᱭᱟ ᱟᱴᱥᱚ ᱥᱟᱛᱥᱚ ᱴᱟᱠᱟ ᱨᱮᱭᱟᱜ ᱦᱚᱸ ᱢᱮᱱᱟᱜ ᱜᱮᱭᱟ ᱟᱨ ᱥᱟᱴ ᱫᱚ ᱯᱟᱸᱥᱥᱚ ᱴᱟᱠᱟ ᱠᱷᱚᱱ ᱮᱦᱚᱵ ᱟᱠᱟᱱᱟ ᱦᱟᱡᱟᱨ ᱵᱟᱨᱳᱥᱚ ᱯᱚᱱᱨᱚᱥᱚ ᱴᱟᱠᱟ ᱫᱷᱟᱹᱵᱤᱡ ᱢᱮᱱᱟᱜᱼᱟ ᱦᱮᱸ ᱦᱮᱸ ᱟᱢ ᱡᱩᱫᱤ ᱱᱤᱛᱚᱜ ᱜᱮᱢ ᱦᱤᱡᱩᱜᱼᱟ ᱛᱟᱦᱚᱞᱮ ᱴᱩᱭᱮᱱᱴᱤ ᱯᱷᱟᱭᱤᱵᱷ ᱯᱟᱨᱥᱮᱱ ᱰᱤᱥᱠᱟᱣᱩᱱᱴᱮᱢ ᱧᱟᱢᱟ ᱟᱢᱫᱚ ᱦᱮᱸ ᱦᱮᱸ ᱦᱮᱸ ᱦᱮᱸ ᱦᱮᱸ ᱟᱭᱢᱟ ᱨᱚᱠᱚᱢ ᱟᱭᱢᱟ ᱨᱚᱠᱚᱢ ᱯᱟᱹᱧᱪᱤ ᱚ ᱴᱷᱤᱠ ᱜᱮᱭᱟ ᱟᱪᱪᱷᱟ ᱤᱧ ᱦᱟᱹᱡᱩᱜᱚᱜ ᱢᱮ ᱟᱢ ᱥᱚᱸᱜᱮᱛᱮ ᱰᱤᱥᱠᱟᱣᱩᱱᱴᱤᱧ ᱮᱢᱟᱢᱟ ᱴᱩᱭᱮᱱᱴᱤ ᱯᱷᱟᱭᱤᱵᱷ ᱯᱟᱨᱥᱮᱱ

ᱦᱮᱸ ᱴᱷᱤᱠ ᱜᱮᱭᱟ ᱴᱷᱤᱠ